ᱥᱤᱢ ᱠᱚ ᱜᱮᱹᱰᱮ ᱠᱚ ᱟᱹᱥᱩᱞ ᱠᱟᱛᱮᱫ ᱩᱱᱠᱩ ᱠᱚ ᱱᱟᱯᱟᱭᱛᱮ ᱡᱳᱜᱟᱣ ᱡᱚᱛᱚᱱ ᱠᱚᱣᱟ ᱟᱨ ᱩᱱᱠᱩ ᱨᱳᱜᱽ ᱟᱜ ᱵᱤᱜᱷᱤᱱᱟᱜ ᱠᱚ ᱟᱞᱚ ᱧᱟᱢ ᱠᱚ ᱠᱷᱟᱹᱛᱤᱨᱛᱮ ᱤᱧ ᱩᱱᱠᱩ ᱵᱷᱮᱴᱮᱱᱟᱨᱤ ᱠᱚ ᱥᱟᱞᱟᱜ ᱡᱳᱜᱟᱡᱳᱜᱽ ᱠᱟᱛᱮᱫ ᱩᱱᱠᱩᱣᱟᱜ ᱫᱤᱥ ᱦᱩᱫᱤᱥᱛᱮ ᱩᱱᱠᱩ ᱠᱚ ᱟᱞᱚ ᱠᱚ ᱨᱳᱜᱟᱜ ᱢᱟ ᱩᱱᱠᱩ ᱠᱚ ᱱᱟᱯᱟᱭ ᱠᱚ ᱛᱟᱦᱮᱱᱢᱟ ᱚᱱᱟ ᱠᱷᱟᱹᱛᱤᱨᱛᱮ ᱱᱟᱯᱟᱭ ᱪᱤᱠᱤᱛᱥᱟᱧ ᱤᱫᱤᱭᱟ ᱟᱨ ᱩᱱᱠᱩ ᱠᱚ ᱱᱟᱯᱟᱭ ᱠᱚ ᱦᱟᱨᱟ ᱵᱩᱨᱩ ᱞᱮᱱᱠᱷᱟᱱ ᱫᱚ ᱤᱧᱟᱹᱜ ᱢᱤᱫ ᱵᱟᱨ ᱯᱩᱭᱥᱟᱹ ᱦᱩᱭᱩᱜᱼᱟ ᱟᱨ ᱚᱱᱟ ᱦᱩᱭ ᱞᱮᱱᱠᱞᱷᱟᱱ ᱤᱧ ᱟᱜᱟᱢ ᱫᱤᱱ ᱨᱮ ᱩᱱᱠᱩ ᱥᱤᱢ ᱱᱟᱯᱟᱭ ᱤᱧ ᱥᱚᱢᱟᱱ ᱦᱟᱨᱟᱜ ᱟᱠᱚ ᱳᱡᱚᱱ ᱞᱮᱱᱠᱷᱟᱱ ᱠᱚ ᱩᱱᱠᱩᱣᱟᱜ ᱯᱩᱭᱥᱟᱹ ᱤᱧ ᱢᱤᱫ ᱵᱟᱨ ᱯᱩᱭᱥᱟᱹᱧ ᱧᱟᱢᱟ ᱚᱱᱟ ᱠᱷᱟᱹᱛᱤᱨᱛᱮ ᱩᱱᱠᱩ ᱫᱚ ᱟᱹᱰᱤ ᱛᱮᱫ ᱡᱳᱜᱟᱣ ᱡᱚᱛᱚᱱ ᱠᱚᱣᱟ ᱟᱨ ᱠᱚᱨᱢᱤ ᱠᱚ ᱟᱨ ᱡᱟᱦᱟᱸ ᱯᱩᱡᱤᱨᱚᱜ ᱟᱠᱚ ᱚᱠᱟ ᱞᱮᱠᱟ ᱨᱮᱠᱚ ᱱᱟᱯᱟᱭᱚᱜᱼᱟ ᱚᱱᱟᱜᱮ ᱩᱱᱠᱩ ᱴᱷᱮᱱ ᱠᱷᱚᱱ ᱫᱤᱥ ᱦᱩᱫᱤᱥ ᱤᱫᱤ ᱠᱟᱛᱮᱫ ᱩᱱᱠᱩᱧ ᱥᱮᱬᱟ ᱠᱚᱣᱟ ᱟᱨ ᱯᱩᱭᱥᱟᱹᱧ ᱦᱟᱹᱨ ᱡᱚᱝ ᱟᱹᱧ ᱤᱧᱟᱹᱜ ᱤᱧᱟᱹᱜ ᱜᱮ ᱤᱧ ᱫᱤᱥᱟᱹᱧ ᱤᱫᱤᱭᱟ ᱟᱨ ᱥᱚᱢᱟᱱ ᱠᱚ ᱦᱟᱨᱟ ᱵᱩᱨᱩᱜᱼᱢᱟ